ᱤᱧ ᱫᱚ ᱤᱧᱟᱹᱜ ᱥᱟᱥᱛᱚᱨ ᱥᱮᱨᱮᱧ ᱫᱚ ᱟᱹᱰᱤᱧ ᱠᱩᱥᱤᱭᱟᱜᱼᱟ ᱟᱹᱰᱤᱧ ᱫᱩᱞᱟᱹᱲᱟᱜᱼᱟ ᱤᱧ ᱦᱚᱸᱧ ᱪᱟᱨᱪᱟᱭᱟ ᱥᱮᱨᱮᱧ ᱵᱟᱝᱠᱷᱟᱱ ᱫᱚ ᱢᱚᱱᱮ ᱡᱤᱣᱤ ᱱᱟᱯᱟᱭ ᱵᱟᱝ ᱛᱟᱦᱮᱸ ᱫᱟᱲᱮᱭᱟᱜᱼᱟ ᱥᱮᱨᱮᱧ ᱛᱮᱜᱮ ᱢᱚᱱᱮ ᱡᱤᱣᱤ ᱨᱤᱞᱟᱹᱢᱟᱞᱟ ᱱᱤᱨᱚᱲ ᱦᱩᱭ ᱫᱟᱲᱮᱭᱟᱜᱼᱟ ᱥᱮᱨᱮᱧ ᱨᱮᱜᱮ ᱢᱚᱱᱮ ᱡᱤᱣᱤ ᱟᱹᱨᱩ ᱫᱟᱲᱮᱭᱟᱜᱼᱟ ᱱᱟᱯᱟᱭ ᱞᱮᱠᱟ ᱛᱟᱦᱮᱸ ᱫᱟᱲᱮᱭᱟᱜᱼᱟ ᱦᱚᱲᱢᱚ ᱦᱚᱸ ᱱᱟᱯᱟᱭ ᱥᱮᱨᱮᱧ ᱫᱚ ᱨᱟᱱ ᱠᱟᱱᱟ ᱢᱚᱱᱮ ᱡᱤᱣᱤ ᱨᱮᱭᱟᱜ ᱨᱟᱱ ᱫᱩᱠ ᱦᱟᱨᱠᱮᱛ ᱥᱟᱥᱮᱛ ᱛᱮ ᱟᱹᱰᱤ ᱱᱟᱯᱟᱭ ᱢᱚᱱᱮ ᱡᱤᱣᱤ ᱨᱮᱭᱟᱜ ᱨᱟᱱᱜᱮ ᱢᱮᱱ ᱜᱟᱱᱚᱜᱼᱟ ᱱᱚᱣᱟ ᱥᱮᱨᱮᱧ ᱫᱚ ᱥᱟᱥᱛᱚᱨ ᱥᱮᱨᱮᱧ ᱛᱟᱞᱟ ᱛᱮᱜᱮ ᱥᱟᱱᱛᱟᱲ ᱥᱟᱶᱛᱟ ᱫᱚ ᱛᱚᱞ ᱢᱮᱱᱟᱜᱼᱟ ᱮᱫᱷᱮ ᱵᱮᱫᱷᱮ ᱡᱟᱱᱟᱢ ᱪᱷᱟᱹᱴᱭᱟᱹᱨ ᱵᱟᱯᱞᱟ ᱵᱷᱟᱸᱰᱟᱱ ᱵᱚᱸᱜᱟᱼᱵᱳᱨᱳ ᱯᱚᱨᱚᱵᱽ ᱯᱩᱱᱟᱹᱭ ᱪᱟᱸᱫᱳᱠᱤᱭᱟᱹ ᱯᱚᱨᱚᱵᱽ ᱯᱩᱱᱟᱹᱭ ᱥᱮ ᱪᱟᱸᱫᱳ ᱪᱟᱸᱫᱳ ᱡᱟᱦᱟᱸ ᱵᱚᱸᱜᱟᱼᱵᱳᱨᱳ ᱠᱚ ᱦᱩᱭᱩᱜᱼᱟ ᱟᱨ ᱫᱤᱱᱟᱹᱢ ᱫᱤᱱᱟᱜ ᱫᱷᱚᱨᱚᱢ ᱟᱠᱷᱲᱟ ᱨᱮᱭᱟᱜ ᱞᱟᱜᱽᱲᱮ ᱮᱱᱮᱡ ᱥᱮᱨᱮᱧ ᱟᱹᱰᱤ ᱱᱟᱯᱟᱭ ᱟᱹᱰᱤ ᱢᱚᱡᱽ ᱜᱮ ᱟᱴᱠᱟᱨᱚᱜᱼᱟ ᱥᱟᱱᱛᱟᱲ ᱥᱟᱶᱛᱟ ᱫᱚ ᱟᱹᱰᱤ ᱱᱟᱯᱟᱭ ᱮᱱᱮᱡ ᱥᱮᱨᱮᱧ ᱛᱮ ᱡᱷᱟᱹᱵᱽᱨᱟᱹᱣ ᱠᱟᱱᱟ ᱱᱚᱣᱟ ᱮᱱᱮᱡ ᱥᱮᱨᱮᱧ ᱫᱚ ᱮᱠᱟᱞ ᱪᱟᱨᱪᱟᱣ ᱞᱟᱹᱠᱛᱤ ᱠᱟᱱᱟ ᱡᱩᱜᱽ ᱡᱩᱜᱽ ᱡᱤᱭᱟᱹᱲ ᱫᱚᱦᱚ ᱟᱹᱠᱛᱤ ᱠᱟᱱᱟ ᱥᱮᱨᱮᱧ ᱵᱟᱝᱠᱷᱟᱱ ᱢᱚᱱᱮ ᱱᱟᱯᱟᱭ ᱵᱟᱝ ᱦᱩᱭᱩᱜᱼᱟ ᱱᱟᱯᱟᱭ ᱢᱟᱹᱱᱢᱤ ᱦᱚᱸ ᱵᱟᱭ ᱛᱮᱭᱟᱨ ᱫᱟᱲᱮᱭᱟᱜᱼᱟ ᱡᱟᱦᱟᱸᱭ ᱥᱮᱨᱮᱧ ᱵᱟᱭ ᱠᱩᱥᱤᱭᱟᱜᱼᱟ ᱩᱱᱤ ᱫᱚ ᱱᱟᱯᱟᱭ ᱢᱟᱹᱱᱢᱤ ᱦᱚᱸ ᱢᱮᱱᱛᱮ ᱫᱚ ᱵᱟᱭ ᱞᱮᱠᱷᱟ ᱫᱟᱲᱮᱭᱟᱜᱼᱟ ᱡᱟᱦᱟᱸᱭ ᱵᱟᱦᱟ ᱥᱮ ᱜᱤᱫᱽᱨᱟᱹ ᱵᱟᱝᱠᱚ ᱠᱩᱥᱤᱭ ᱠᱚᱣᱟ ᱩᱱᱠᱩ ᱪᱮᱫᱠᱟ ᱱᱟᱯᱟᱭ ᱢᱟᱹᱱᱢᱤ ᱵᱟᱝ ᱠᱟᱱᱟ ᱠᱚ ᱡᱟᱦᱟᱸᱭ ᱥᱮᱨᱮᱧ ᱵᱟᱝ ᱠᱚ ᱠᱩᱥᱤᱭᱟᱜᱼᱟ ᱩᱱᱠᱩ ᱦᱚᱸ ᱱᱟᱯᱟᱭ ᱢᱟᱹᱱᱢᱤ ᱫᱚ ᱵᱟᱝ ᱠᱚ ᱦᱩᱭ ᱫᱟᱲᱮᱭᱟᱜᱼᱟ ᱚᱱᱟᱛᱮ ᱤᱧ ᱫᱚ ᱟᱵᱚᱣᱟᱜ ᱥᱟᱥᱛᱚᱨ ᱥᱮᱨᱮᱧ ᱫᱚ ᱟᱹᱰᱤ ᱱᱟᱯᱟᱭ ᱠᱟᱛᱷᱟ ᱛᱮ ᱜᱟᱵᱟᱱ ᱠᱟᱱᱟ ᱱᱟᱯᱟᱭ ᱠᱟᱛᱷᱟ ᱚᱱᱟᱛᱮ ᱢᱮᱱᱟᱜᱼᱟ ᱚᱱᱟᱛᱮ ᱚᱱᱟ ᱥᱮᱨᱮᱧ ᱜᱮ ᱡᱟᱹᱥᱛᱤᱧ ᱠᱩᱥᱤᱭᱟᱜᱼᱟ ᱥᱚᱢᱚ ᱥᱟᱢᱚᱭᱤᱠ ᱥᱮᱨᱮᱧ ᱦᱚᱸᱧ ᱠᱩᱥᱤᱭᱟᱜᱼᱟ ᱢᱮᱱᱠᱷᱟᱱ ᱱᱟᱯᱟᱭ ᱠᱟᱛᱷᱟᱛᱮ ᱜᱟᱞᱟᱝ ᱜᱟᱵᱟᱱ ᱠᱟᱱᱟ ᱚᱱᱟ ᱠᱚ ᱵᱟᱧᱪᱟᱣ ᱞᱟᱹᱜᱤᱫ ᱱᱟᱯᱟᱭ ᱠᱟᱛᱷᱟᱛᱮ ᱥᱮᱨᱮᱧ ᱠᱚ ᱟᱨ ᱦᱟᱨᱟᱼᱵᱩᱨᱩ ᱞᱟᱹᱜᱤᱫ ᱥᱟᱥᱛᱚᱨ ᱥᱮᱨᱮᱧ ᱠᱚ ᱵᱟᱧᱪᱟᱣ ᱞᱟᱹᱜᱤᱫ ᱤᱧ ᱪᱷᱩᱴᱟᱹᱣ ᱠᱟᱱᱟ ᱟᱨ ᱥᱟᱱᱟᱢ ᱠᱚᱜᱮ ᱪᱷᱩᱴᱟᱹᱜ ᱞᱟᱹᱜᱤᱫ ᱤᱧ ᱫᱩ ᱫᱮᱞᱟ ᱟᱠᱚ ᱠᱟᱱᱟ